ᱥᱮᱫᱟᱭ ᱡᱚᱠᱷᱚᱱ ᱟᱞᱮ ᱠᱩᱲᱤ ᱞᱮ ᱛᱟᱦᱮᱸ ᱠᱟᱱᱟ ᱟᱠᱷᱲᱟ ᱨᱮ ᱱᱚᱝᱠᱟ ᱦᱚᱲ ᱠᱚ ᱡᱟᱣᱨᱟ ᱠᱚᱜᱼᱟ ᱮᱴᱟᱜ ᱟᱛᱳ ᱠᱚᱨᱮ ᱠᱷᱚᱡ ᱦᱮᱡ ᱠᱚᱜᱼᱟ ᱠᱚᱲᱟ ᱠᱚᱦᱚᱸ ᱟᱫᱚ ᱫᱚᱢᱮ ᱮᱱᱮᱡ ᱦᱩᱭᱩᱜᱼᱟ ᱫᱚᱢᱮ ᱮᱱᱮᱡ ᱦᱩᱭᱩᱜᱼᱟ ᱟᱫᱚ ᱠᱚᱲᱟ ᱠᱚ ᱮᱴᱟᱜ ᱠᱚ ᱨᱩᱻ ᱠᱚ ᱦᱮᱡ ᱠᱚᱜᱼᱟ ᱟᱫᱚ ᱩᱱᱠᱩ ᱦᱚᱸᱠᱚ ᱥᱮᱨᱮᱧᱟ ᱟᱞᱮ ᱦᱚᱸᱞᱮ ᱥᱮᱨᱮᱧᱟ ᱥᱮᱨᱮᱧ ᱦᱮᱯᱨᱟᱣ ᱞᱮᱠᱟ ᱦᱩᱭᱩᱜ ᱛᱟᱞᱮᱭᱟ ᱵᱟᱠᱷᱟᱱ ᱩᱱᱠᱩ ᱦᱚᱸᱠᱚ ᱥᱮᱨᱮᱧᱟ ᱚᱱᱟ ᱟᱞᱮᱞᱮ ᱛᱮᱞᱟᱭ ᱛᱟᱠᱚᱣᱟ ᱛᱮᱞᱟ ᱠᱟᱛᱮ ᱟᱫᱚ ᱡᱚᱠᱷᱚᱱ ᱟᱹᱰᱤ ᱨᱟᱹᱥᱠᱟᱹ ᱠᱚ ᱵᱩᱡᱷᱟᱹᱣᱟ ᱟᱫᱚ ᱠᱷᱟᱹᱞᱤ ᱫᱚᱢᱮ ᱠᱚ ᱫᱚᱱᱟ ᱫᱚᱢᱮ ᱠᱚ ᱫᱚᱱᱟ ᱠᱚᱲᱟ ᱫᱚ ᱠᱚᱲᱟ ᱜᱤᱫᱽᱨᱟᱹ ᱠᱚ ᱮᱴᱟᱜ ᱠᱚᱨᱮᱱ ᱠᱚ ᱦᱮᱡ ᱠᱚᱜᱼᱟ ᱟᱛᱳ ᱠᱚᱨᱮᱱ ᱠᱚᱦᱚᱸ ᱠᱚ ᱛᱟᱦᱮᱱᱟ ᱡᱚᱛᱚ ᱠᱚᱛᱮ ᱫᱚᱢᱮ ᱨᱟᱹᱥᱠᱟᱹ ᱟᱠᱷᱲᱟ ᱡᱷᱚᱢ ᱡᱷᱚᱢ ᱵᱩᱡᱷᱟᱹᱜᱼᱟ ᱟᱨ ᱢᱚᱡᱽ ᱜᱮ ᱚᱸᱰᱮ ᱠᱷᱚᱱᱟᱜ ᱚᱠᱚᱭ ᱦᱚᱸ ᱵᱷᱟᱜᱟᱜ ᱜᱮᱭᱟ ᱟᱫᱚ ᱛᱟᱭᱚᱢ ᱛᱮᱫᱚ ᱵᱟᱝ ᱥᱟᱱᱟ ᱞᱮᱭᱟ ᱵᱟᱝ ᱥᱟᱱᱟ ᱞᱮᱠᱷᱟᱱ ᱟᱫᱚ ᱟᱭᱩ ᱛᱮᱠᱚ ᱥᱮᱛᱟᱜ ᱦᱟᱹᱨᱤ ᱠᱚ ᱵᱟᱹᱥᱭᱟᱹ ᱢᱟᱹᱨᱤᱡ ᱞᱮ ᱮᱱᱮᱡᱟ ᱵᱟᱹᱥᱭᱟᱹ ᱢᱟᱹᱨᱤᱡ ᱞᱮ ᱮᱱᱮᱡ ᱠᱷᱟᱱ ᱟᱫᱚ ᱟᱭᱳ ᱛᱮᱠᱚ ᱵᱟᱵᱟ ᱛᱟᱠᱚ ᱠᱚ ᱥᱮᱱᱚᱜ ᱛᱮ ᱟᱭᱳ ᱛᱮᱠᱚ ᱥᱮᱱᱚᱜ ᱵᱟᱵᱟ ᱛᱟᱠᱚ ᱫᱚ ᱵᱟᱠᱚ ᱥᱮᱱᱚᱜᱼᱟ ᱟᱭᱳ ᱛᱮᱠᱚ ᱠᱚ ᱪᱟᱞᱟᱜ ᱛᱮᱠᱚ ᱢᱮᱛᱟᱞᱮ ᱮᱻ ᱱᱟ ᱟᱫᱚ ᱛᱤᱱ ᱜᱷᱟᱹᱲᱤ ᱫᱚᱯᱮ ᱮᱱᱮᱡᱼᱟ ᱚᱲᱟᱜ ᱫᱚ ᱠᱟᱹᱢᱤ ᱫᱚ ᱵᱟᱹᱱᱩᱜ ᱟᱱᱟᱝ ᱱᱟᱞᱦᱟ ᱛᱩᱢᱟᱹᱞ ᱫᱚ ᱵᱟᱹᱱᱩᱜ ᱛᱟᱵᱚᱱᱟ ᱪᱮᱫ ᱫᱚᱵᱚᱱ ᱡᱚᱢᱟ ᱫᱮᱞᱟ ᱫᱮᱞᱟ ᱤᱱᱟᱹᱜ ᱜᱮ ᱮᱱᱮᱡ ᱯᱮ ᱵᱷᱟᱜᱟᱜ ᱯᱮ ᱱᱤᱛᱳᱜ ᱫᱚ ᱡᱚᱜ ᱜᱤᱰᱤ ᱠᱟᱛᱮ ᱱᱟᱞᱦᱟ ᱥᱮᱡ ᱠᱚᱵᱚᱱ ᱪᱟᱞᱟᱜᱼᱟ ᱦᱟᱱᱛᱮ ᱱᱟᱛᱮ ᱡᱟᱦᱟᱱᱟᱜ ᱠᱚᱜᱮ ᱵᱚᱱ ᱧᱟᱢ ᱟᱹᱜᱩᱭᱟ ᱛᱚᱵᱮ ᱛᱚ ᱡᱟᱦᱟᱱᱟᱜ ᱫᱷᱤᱱᱟᱹᱝ ᱵᱚᱱ ᱠᱚᱨᱟᱣ ᱛᱟᱵᱚᱱᱟ